ᱤᱧ ᱠᱮᱱᱫᱽᱵᱩᱱᱤ ᱠᱷᱚᱱ ᱱᱩᱠᱩᱞ ᱥᱚᱨᱮᱱᱤᱧ ᱞᱟᱹᱭᱫᱟ ᱟᱡᱳᱫᱤᱭᱟᱹ ᱵᱩᱨᱩ ᱧᱮᱧᱮᱞ ᱞᱮ ᱪᱟᱞᱟᱜ ᱞᱟᱹᱜᱤᱫᱼᱟ ᱛᱤᱱᱟᱹᱜ ᱮᱢ ᱦᱟᱛᱟᱣᱟ ᱠᱟᱹᱣᱰᱤ ᱚᱱᱠᱟ ᱟᱞᱮ ᱞᱟᱹᱭ ᱟᱞᱮ ᱢᱮ ᱟᱞᱮ ᱞᱮ ᱪᱟᱞᱟᱜᱼᱟ ᱪᱟᱞᱟᱣᱮᱱ ᱥᱮᱨᱢᱟ ᱡᱟᱦᱟᱸ ᱠᱟᱹᱣᱰᱤᱢ ᱦᱟᱛᱟᱣ ᱞᱮᱫ ᱛᱟᱦᱮᱱᱟ ᱤᱱᱟᱹᱜ ᱜᱮ ᱦᱟᱛᱟᱣ ᱢᱮ ᱚᱱᱟ ᱠᱚᱫᱚ ᱟᱫᱚ ᱵᱮᱥᱤ ᱟᱞᱚᱢ ᱦᱟᱛᱟᱣᱟ ᱟᱡᱳᱫᱤᱭᱟᱹ ᱵᱩᱨᱩ ᱧᱮᱧᱮᱞ ᱪᱟᱞᱟᱜ ᱜᱮᱞᱮ ᱜᱚᱴᱟ ᱥᱟᱹᱛ ᱠᱟᱫᱟ ᱚᱸᱰᱮ ᱫᱚ ᱧᱮᱞ ᱡᱚᱝ ᱞᱮᱠᱟᱱᱟᱜ ᱡᱟᱭᱜᱟ ᱢᱮᱱᱟᱜᱼᱟ ᱚᱱᱟ ᱜᱮᱞᱮ ᱠᱩᱥᱤ ᱠᱟᱜ ᱛᱮ ᱚᱱᱟ ᱟᱡᱳᱫᱤᱭᱟᱹ ᱵᱩᱨᱩ ᱥᱟᱸᱜᱷᱟᱨ ᱜᱮᱞᱮ ᱪᱟᱞᱟᱜ ᱞᱟᱹᱜᱤᱫᱼᱟ